ᱜᱤᱫᱽᱨᱟᱹ ᱩᱢᱟᱹᱨ ᱨᱮᱭᱟᱜ ᱡᱷᱚᱛᱚᱠᱷᱚᱱ ᱩᱭᱦᱟᱹᱨ ᱨᱮᱭᱟᱜ ᱫᱚ ᱦᱳᱭᱳᱜ ᱠᱟᱱᱟ ᱟᱞᱮ ᱟᱹᱛᱳᱨᱮᱱ ᱜᱤᱫᱽᱨᱟᱹ ᱠᱚ ᱢᱤᱫ ᱥᱟᱶᱛᱮ ᱦᱟᱹᱠᱳ ᱥᱟᱵᱞᱮ ᱪᱟᱞᱟᱜ ᱠᱟᱱ ᱛᱟᱦᱮᱱ ᱠᱮᱱᱮᱞ ᱨᱮ ᱟᱨ ᱩᱱ ᱡᱚᱠᱷᱚᱱ ᱟᱞᱮ ᱟᱹᱛᱩᱨᱮ ᱢᱤᱫ ᱴᱟᱱ ᱦᱚᱲᱮ ᱩᱢᱚᱜ ᱠᱟᱱ ᱛᱟᱦᱮᱸᱫᱼᱟ ᱩᱱᱤ ᱵᱟᱧᱪᱟᱣ ᱞᱮᱫᱮᱭᱟ ᱚᱱᱟᱛᱮ ᱟᱹᱰᱤ ᱩᱭᱦᱟᱹᱨ ᱨᱮᱱᱟᱜ ᱠᱟᱱ ᱛᱤᱧᱟ ᱥᱟᱶᱛᱮ ᱥᱠᱩᱞ ᱨᱮ ᱢᱤᱫ ᱴᱟᱱ ᱫᱮᱠᱳ ᱜᱤᱫᱽᱨᱟᱹᱧ ᱫᱟᱞ ᱞᱮᱫᱮᱭᱟ ᱩᱱᱤ ᱫᱚ ᱫᱟᱞ ᱠᱟᱛᱮᱫ ᱦᱟᱥᱯᱟᱛᱟᱞ ᱨᱮᱠᱚ ᱵᱷᱚᱨᱛᱤ ᱩᱛᱟᱹᱨ ᱞᱮᱫᱮᱭᱟ ᱚᱱᱟ ᱛᱟᱭᱴᱚᱢ ᱠᱷᱚᱱ ᱟᱫᱚ ᱛᱤᱥᱦᱚᱸ ᱵᱟᱹᱧ ᱞᱟᱹᱲᱦᱟᱹᱭ ᱵᱟᱲᱟ ᱟᱠᱟᱱᱟ ᱚᱱᱟᱦᱚᱸ ᱟᱰᱤ ᱢᱟᱲᱟᱝ ᱩᱭᱦᱟᱹᱨᱟᱱᱟᱜ ᱠᱟᱛᱷᱟ ᱠᱟᱱ ᱜᱮᱭᱟ